ᱦᱩᱸ ᱦᱮᱸ ᱦᱮᱞᱳ ᱦᱮᱸ ᱦᱮᱞᱳ ᱦᱮᱸ ᱦᱮᱸ ᱞᱟᱹᱭ ᱢᱮ ᱦᱮᱞᱳ ᱦᱮᱸ ᱞᱟᱹᱭ ᱢᱮ ᱦᱩᱸ ᱪᱮᱫ ᱮᱢ ᱢᱮᱱᱫᱟ ᱦᱮᱸ ᱦᱮᱸ ᱦᱮᱸ ᱤᱧᱜᱤᱧ ᱞᱟᱹᱭᱮᱫᱟ ᱦᱮᱸ ᱦᱮᱸ ᱥᱚᱵᱡᱤᱧ ᱟᱹᱜᱩᱣᱟᱠᱟᱫᱟ ᱥᱚᱵᱡᱤ ᱯᱚᱴᱚᱞ ᱢᱮᱱᱟᱜᱼᱟ ᱡᱷᱤᱸᱜᱟᱹ ᱢᱮᱱᱟᱜᱼᱟ ᱠᱟᱨᱞᱟ ᱢᱮᱱᱟᱜᱼᱟ ᱯᱩᱨᱟᱹᱭ ᱟᱲᱟᱜ ᱯᱩᱨᱟᱹᱭ ᱟᱲᱟᱜ ᱦᱮᱸ ᱟᱫᱚ ᱟᱨ ᱤᱭᱟᱹ ᱠᱚ ᱵᱮᱨᱮᱞ ᱢᱟᱨᱤᱪ ᱠᱚ ᱦᱮᱸ ᱟᱫᱚ ᱟᱢ ᱜᱮᱛᱚᱢ ᱦᱟᱛᱟᱣ ᱵᱟᱲᱟᱭᱮᱫᱟ ᱟᱫᱚ ᱛᱤᱱᱟᱹᱜ ᱠᱟᱛᱮ ᱟᱢ ᱜᱮᱢ ᱮᱢᱚᱜ ᱠᱟᱱᱟ ᱞᱟᱹᱭᱟᱹᱧ ᱢᱮ ᱞᱟᱹᱭᱟᱹᱧ ᱢᱮ ᱛᱟᱞᱦᱮ ᱚᱱᱠᱟ ᱞᱮᱠᱟᱧ ᱫᱚᱦᱚ ᱦᱚᱴᱚᱣᱟᱢᱟ ᱢᱤᱫ ᱥᱚᱸᱜᱮ ᱛᱮᱜᱮᱧ ᱫᱚᱦᱚ ᱦᱚᱴᱚᱣᱟᱢᱟ ᱟᱫᱚ ᱪᱮᱫᱞᱮᱠᱟ ᱠᱟᱛᱮ ᱵᱚᱞᱮ ᱟᱢᱮᱢ ᱟᱠᱷᱨᱤᱧᱟ ᱟᱫᱚ ᱚᱱᱠᱟᱞᱮᱠᱟ ᱫᱟᱢ ᱵᱚᱞᱮᱢ ᱮᱢᱟᱣᱟᱹᱧᱟᱹ ᱪᱮᱫᱞᱮᱠᱟ ᱪᱟᱞᱟᱜ ᱠᱟᱱᱟ ᱫᱚᱨ ᱠᱚ ᱦᱮᱸ ᱥᱚᱸᱜᱮ ᱜᱤᱧ ᱟᱹᱜᱩ ᱛᱚᱨᱟᱣᱟᱠᱟᱫ ᱜᱮᱭᱟ ᱵᱟᱝ ᱴᱟᱴᱠᱟ ᱜᱮᱭᱟ ᱛᱮᱦᱤᱧ ᱥᱮᱛᱟᱜ ᱜᱮᱞᱮ ᱜᱚᱫ ᱟᱠᱟᱫᱟ ᱦᱮᱸ ᱦᱮᱸ ᱛᱚᱵᱮ ᱦᱩᱸ ᱠᱟᱨᱞᱟ ᱦᱮᱸ ᱟᱨᱵᱮᱨᱮᱞ ᱢᱟᱨᱤᱪ ᱯᱩᱨᱟᱹᱭ ᱟᱲᱟᱜ ᱦᱮᱸ ᱠᱚᱸᱰᱷᱟ ᱦᱚᱸ ᱛᱷᱚᱲᱟᱼᱛᱷᱩᱲᱤ ᱢᱮᱱᱟᱜ ᱟᱠᱟᱫ ᱜᱮᱭᱟ ᱚ ᱦᱮᱸᱢᱟ ᱟᱪᱪᱷᱟ ᱚᱱᱠᱟ ᱞᱮᱠᱟ ᱜᱮ ᱦᱟᱸᱜ ᱟᱫᱚ ᱟᱵᱟᱨᱤᱧ ᱟᱹᱜᱩᱭᱟ ᱦᱮᱸ ᱦᱮᱸ ᱴᱷᱤᱠᱜᱮᱭᱟ ᱛᱚᱵᱮ ᱱᱚᱸᱰᱮ ᱜᱮ ᱱᱟᱦᱟᱜ ᱛᱚᱵᱮ ᱥᱟᱢᱵᱟᱴᱤ ᱨᱮᱜᱮ ᱛᱚᱵᱮᱢ ᱟᱹᱜᱩ ᱦᱚᱴᱚᱣᱟᱹᱧᱟᱹ ᱚ ᱦᱮᱸ ᱦᱮᱸ ᱚ ᱦᱮᱸ ᱛᱚᱵᱮ ᱴᱷᱤᱠᱟᱹᱱᱟ ᱫᱚ ᱞᱟᱹᱭᱟᱹᱧ ᱢᱮ ᱦᱮᱸ ᱦᱮᱸ ᱦᱮᱸ ᱦᱮᱸ ᱦᱮᱸ ᱦᱮᱸ ᱴᱷᱤᱠᱜᱮᱭᱟ ᱦᱮᱸ ᱦᱮᱸ ᱦᱚᱸᱜᱼᱚᱭ ᱫᱚᱦᱚ ᱠᱤᱫᱟᱹᱧ ᱦᱮᱸ ᱫᱚᱥ ᱠᱤᱡᱤ ᱜᱟᱱ ᱦᱮᱸ ᱦᱮᱸ ᱚᱞ ᱫᱚᱦᱚᱭ ᱢᱮ ᱵᱮᱸᱜᱟᱲ ᱦᱮᱸ ᱞᱟᱫᱮ ᱠᱤᱫᱤᱧ ᱚ ᱴᱷᱤᱠᱜᱮᱭᱟ ᱪᱷᱚ ᱠᱮᱡᱤ ᱦᱩᱭᱮᱱᱟ ᱯᱚᱴᱚᱞ ᱦᱮᱸ ᱯᱚᱴᱚᱞ ᱢᱟᱧ ᱞᱟᱫᱮ ᱠᱮᱫᱟ ᱦᱮᱸ ᱦᱮᱸ ᱦᱩᱸ ᱚᱡᱚᱱ ᱫᱚ ᱟᱱᱫᱟᱡ ᱛᱮ ᱩᱱᱟᱹᱜ ᱟᱸᱴ ᱫᱚ ᱢᱚᱸᱡ ᱛᱮᱫᱚ ᱵᱟᱹᱧ ᱦᱩᱸ ᱠᱚᱸᱰᱷᱟ ᱫᱚ ᱯᱩᱱᱭᱟᱧ ᱟᱹᱜᱩ ᱟᱠᱟᱫᱟ ᱚ ᱦᱮᱸ ᱛᱷᱚᱲᱟᱢ ᱵᱟᱠᱤᱭᱤᱫᱤᱧᱟ ᱦᱮᱸ ᱚ ᱦᱮᱸ ᱛᱚᱵᱮ ᱦᱮᱸ ᱦᱮᱸ ᱡᱷᱤᱸᱜᱟᱹ ᱦᱚᱛᱚᱧ ᱟᱜᱩᱣᱟᱠᱟᱫ ᱜᱮᱭᱟ ᱛᱷᱚᱲᱟᱼᱛᱷᱩᱲᱤ ᱡᱟᱜᱮ ᱦᱩᱸ ᱦᱮᱸ ᱦᱮᱸ ᱢᱟ ᱛᱚᱵᱮ ᱞᱟᱫᱮ ᱠᱤᱫᱟᱹᱧ ᱚ ᱤᱨᱟᱹᱞ ᱠᱮᱡᱤ ᱦᱮᱸ ᱟᱨ ᱤᱭᱟᱹ ᱵᱮᱨᱮᱞ ᱢᱟᱨᱤᱪᱤᱧ ᱟᱹᱜᱩ ᱞᱮᱫᱟ ᱛᱷᱚᱲᱟ ᱚ ᱵᱮᱨᱮᱞ ᱢᱟᱨᱤᱪ ᱟᱨ ᱯᱩᱨᱟᱹᱭ ᱟᱲᱟᱜ ᱯᱩᱨᱟᱹᱭ ᱟᱲᱟᱜ ᱦᱩᱸ ᱦᱮᱸ ᱦᱮᱸ ᱱᱤᱛᱜᱤᱧ ᱞᱟᱹᱭᱟᱹᱧ ᱢᱤᱫᱴᱮᱡ ᱚ ᱛᱮᱨᱚᱥᱚ ᱴᱟᱠᱟ ᱦᱩᱭᱩᱜ ᱠᱟᱱ ᱛᱤᱧᱟ ᱦᱩᱸ ᱚ ᱚ ᱦᱮᱸ ᱚ ᱦᱮᱸ ᱦᱮᱸ ᱦᱮᱸ ᱦᱮᱸ ᱴᱷᱤᱠᱜᱮᱭᱟ ᱦᱮᱸ ᱞᱮᱠᱷᱟ ᱠᱤᱫᱟᱹᱧ ᱛᱟᱞᱦᱮ ᱟᱴᱥᱚ ᱴᱟᱠᱟ ᱦᱟᱸᱜ ᱵᱟᱠᱤ ᱛᱟᱦᱮᱸᱭᱮᱱ ᱛᱤᱧᱟᱹ ᱦᱩᱸ ᱦᱮᱸ ᱦᱮᱸ ᱴᱷᱤᱠᱜᱮᱭᱟ ᱢᱟ ᱛᱚᱵᱮ ᱦᱮᱸ ᱢᱟ